ᱵᱷᱟᱨᱚᱛ ᱨᱮᱭᱟᱜ ᱥᱮᱪᱮᱫ ᱵᱮᱵᱚᱥᱛᱟ ᱫᱚ ᱯᱩᱱᱭᱟᱹ ᱞᱮᱵᱮᱞ ᱥᱮ ᱥᱛᱚᱨ ᱢᱮᱱᱟᱜᱼᱟ ᱯᱨᱟᱛᱷᱚᱢᱤᱠ ᱪᱷᱚᱭ ᱠᱷᱚᱱ ᱫᱚᱥ ᱩᱪᱪᱚ ᱯᱨᱟᱛᱷᱚᱢᱤᱠ ᱮᱜᱟᱨᱚ ᱠᱷᱚᱱ ᱵᱟᱨᱚ ᱢᱟᱫᱽᱫᱷᱚᱢᱤᱠ ᱛᱮᱨᱚ ᱠᱷᱚᱱ ᱯᱚᱱᱮᱨᱚ ᱟᱨ ᱩᱪᱪᱚ ᱢᱟᱫᱽᱫᱷᱚᱢᱤᱠ ᱥᱚᱛᱮᱨᱚ ᱠᱷᱚᱱ ᱟᱴᱷᱮᱨᱚ ᱮᱴᱟᱜ ᱫᱤᱥᱚᱢ ᱨᱮᱭᱟᱜ ᱥᱮᱪᱮᱫ ᱵᱮᱵᱚᱥᱛᱟ ᱵᱚᱱ ᱧᱮᱞ ᱞᱮᱠᱷᱟᱱ ᱵᱟᱝᱞᱟᱫᱮᱥ ᱨᱮᱭᱟᱜ ᱵᱟᱝᱞᱟᱫᱮᱥ ᱨᱮᱭᱟᱜ ᱥᱮᱪᱮᱫ ᱵᱮᱵᱚᱥᱛᱟ ᱫᱚ ᱯᱮᱭᱟ ᱥᱛᱚᱨ ᱥᱮ ᱞᱮᱵᱷᱮᱞ ᱢᱮᱱᱟᱜᱼᱟ ᱯᱨᱟᱛᱷᱚᱢᱤᱠ ᱢᱟᱫᱽᱫᱷᱚᱢᱤᱠ ᱟᱨ ᱩᱪᱪᱚᱼᱢᱟᱫᱽᱫᱷᱚᱢᱤᱠ ᱯᱨᱟᱛᱷᱚᱢᱤᱠ ᱞᱮᱵᱮᱞ ᱨᱮᱫᱚ ᱟᱴ ᱵᱚᱪᱷᱚᱨ ᱟᱨ ᱢᱟᱫᱽᱫᱷᱚᱢᱤᱠ ᱞᱮᱵᱮᱞ ᱨᱮᱫᱚ ᱯᱩᱱ ᱵᱚᱪᱷᱚᱨ ᱯᱟᱲᱦᱟᱜ ᱦᱩᱭᱩᱜᱼᱟ ᱟᱵᱚ ᱢᱮᱱᱫᱚ ᱞᱟᱠᱪᱟᱨ ᱟᱨ ᱱᱟᱜᱟᱢ ᱛᱟᱵᱚᱱ ᱟᱹᱰᱤ ᱠᱟᱡᱟᱠ ᱛᱮᱵᱚᱱ ᱦᱤᱲᱤᱧᱮᱫᱼᱟ ᱱᱚᱶᱟ ᱱᱟᱜᱟᱢ ᱟᱨ ᱞᱟᱠᱪᱟᱨ ᱩᱛᱱᱟᱹᱣ ᱞᱟᱹᱠᱛᱤᱜ ᱠᱟᱱ ᱛᱟᱵᱚᱱᱟ ᱡᱟᱦᱟᱸᱛᱮ ᱟᱵᱚᱱᱟᱜ ᱡᱟᱹᱛᱤ ᱫᱷᱚᱨᱚᱢ ᱛᱟᱵᱚ ᱡᱤᱭᱟᱹᱲ ᱛᱟᱦᱮᱸᱱᱟ